ᱤᱧ ᱫᱚ ᱱᱟᱦᱟᱜ ᱥᱩᱥᱟᱹᱨᱤᱧ ᱢᱮᱱᱮᱜᱼᱟ ᱥᱩᱥᱟᱹᱨᱤᱭᱟᱹ ᱟᱪᱪᱷᱟ ᱟᱯᱮ ᱥᱮᱫ ᱢᱟᱱᱮ ᱪᱟᱥ ᱫᱚ ᱪᱮᱫᱞᱮᱠᱟ ᱫᱟᱢ ᱠᱚᱫᱚ ᱵᱟᱭ ᱫᱟᱜᱮᱜᱼᱟ ᱦᱚᱭᱛᱚ

ᱮᱱᱠᱷᱟᱱ

ᱟᱪᱪᱷᱟ ᱟᱪᱪᱷᱟ ᱱᱮᱥ ᱫᱚ ᱦᱳᱲᱳ ᱪᱟᱥ ᱯᱮ ᱪᱟᱥᱮᱫ ᱫᱚ ᱪᱮᱫ ᱦᱳᱲᱳ ᱯᱮ ᱪᱟᱥᱮᱜ ᱫᱟ ᱩᱥᱩᱞᱟᱜ ᱥᱮ ᱥᱮᱬᱟᱣᱟᱜ

ᱟᱨ ᱫᱮᱥᱤ ᱦᱳᱲᱳ ᱚᱱᱠᱟ ᱫᱚᱢᱟ ᱥᱚᱨᱠᱟᱨ ᱦᱳᱲᱳ ᱜᱮ ᱪᱟᱹᱞᱛᱤᱜ ᱠᱟᱱᱟ ᱥᱟᱨ ᱦᱚᱭ ᱥᱟᱦᱟᱣ ᱛᱟᱢᱟ ᱥᱮᱫᱟᱭ ᱞᱮᱠᱟ ᱡᱟᱣ ᱞᱮᱠᱟ ᱢᱟᱱᱮ ᱰᱟᱹᱝᱨᱤ ᱜᱩᱨᱤᱡ ᱵᱟᱵᱚ ᱞᱟᱜᱟᱣᱮᱜᱼᱟ ᱥᱮ ᱥᱟᱨ ᱫᱟᱣᱟᱨᱟ ᱵᱷᱮᱴᱟᱢᱤᱱ ᱥᱟᱢᱟᱢ ᱞᱟᱜᱟᱣᱮᱜᱼᱟ ᱵᱷᱮᱴᱟᱢᱤᱱ ᱠᱚ ᱫᱚᱨᱠᱟᱨ ᱵᱷᱮᱴᱟᱢᱤᱱ ᱟᱨ ᱥᱟᱨ ᱦᱚᱸ ᱢᱟᱱᱮ ᱴᱟᱭᱤᱢ ᱨᱮ ᱞᱟᱜᱟᱣ ᱞᱮᱱᱟ ᱦᱩᱭᱩᱜᱼᱟ ᱦᱳᱲᱳ ᱫᱚ ᱚᱱᱟ ᱫᱚ ᱢᱮᱱᱟᱜ ᱜᱮᱭᱟ ᱪᱟᱥ ᱫᱤᱭᱮ ᱫᱚ ᱟᱫᱚ ᱚᱱᱟ ᱦᱚᱸ ᱢᱮᱱᱟᱜ ᱜᱮᱭᱟ ᱨᱚᱵᱤ ᱯᱷᱚᱥᱚᱞ ᱦᱚᱸ ᱢᱟᱱᱮ ᱪᱟᱥ ᱜᱟᱱᱚᱜ ᱜᱮᱭᱟ ᱚᱱᱟ ᱯᱨᱤᱵᱟᱨ ᱡᱟᱦᱟᱱᱟᱜ ᱯᱚᱨᱤᱵᱟᱨ ᱠᱚ ᱚᱱᱠᱟ ᱫᱚ ᱟᱫᱚ ᱢᱮᱥᱤᱱ ᱠᱚ ᱛᱟᱦᱮᱱ ᱠᱷᱟᱱ ᱫᱚ ᱴᱷᱤᱠ ᱜᱮᱫᱚ ᱢᱮᱥᱤᱱ ᱧᱟᱢᱚᱜ ᱠᱷᱟᱱ ᱥᱟᱵ ᱥᱤᱰᱤᱠᱚ ᱧᱟᱢᱚᱜᱼᱟ ᱚᱱᱟ ᱦᱚᱸ ᱚᱱᱟ ᱠᱚ ᱛᱟᱦᱮᱱ ᱠᱷᱟᱱ ᱫᱟᱜ ᱠᱚ ᱥᱩᱵᱤᱫᱷᱟ ᱫᱟᱜ ᱫᱚ ᱤᱭᱟᱹ ᱨᱮ ᱥᱩᱫᱷᱟᱹ ᱵᱳᱨᱤᱝ ᱜᱮ ᱦᱳᱭ ᱞᱟ ᱦᱩᱭᱩᱜᱼᱟ ᱚᱱᱟ ᱫᱚ ᱟᱯᱮ ᱰᱳᱠᱚᱢᱮᱱᱴᱥ ᱮᱢ ᱯᱟᱲᱟᱣᱜᱼᱟ

ᱦᱳᱭ ᱦᱳᱭ ᱚᱱᱟ ᱫᱚ ᱰᱳᱠᱚᱢᱮᱱᱴᱥ ᱞᱤᱭᱟᱹ ᱡᱚᱢᱟ ᱯᱟᱲᱟᱣᱜ ᱮᱱᱠᱷᱟᱱ ᱫᱚ ᱤᱭᱟᱹᱜ ᱦᱩᱭᱩᱜᱼᱟ ᱢᱤᱫ ᱵᱚᱸᱜᱟ ᱵᱷᱤᱛᱤᱨ ᱨᱮᱜᱮ ᱦᱩᱭᱩᱜᱼᱟ

ᱚᱱᱟ ᱫᱩᱧ ᱪᱮᱥᱴᱟᱭᱟ ᱞᱚᱜᱚᱱ ᱞᱚᱜᱚᱱ ᱚᱱᱟ ᱫᱚ ᱟᱯᱮ ᱪᱮᱛᱟᱱ ᱨᱮ ᱠᱟᱛᱷᱟ

ᱦᱳᱭ ᱛᱚ ᱪᱟᱥᱢᱟ ᱴᱷᱤᱠ ᱜᱮᱭᱟ ᱦᱳᱭ ᱴᱷᱤᱠ ᱜᱮᱭᱟ ᱪᱮᱴᱟᱭᱟᱵᱚᱱ ᱱᱟᱦᱟᱜ ᱚᱱᱟ ᱠᱚ